ᱱᱚᱣᱟ ᱫᱷᱚᱨᱢᱚ ᱨᱮᱫᱚ ᱢᱮᱱᱟᱜᱼᱟ ᱠᱤ ᱡᱮᱢᱚᱱ ᱢᱟᱨᱟᱝ ᱵᱩᱨᱩ ᱢᱟᱨᱟᱝ ᱵᱩᱨᱩ ᱨᱮᱦᱚᱸ ᱟᱭᱢᱟ ᱠᱚ ᱡᱟᱣᱨᱟᱜᱼᱟ ᱢᱤᱫ ᱥᱟᱶᱛᱮ ᱚᱸᱰᱮ ᱢᱮᱞᱟ ᱞᱮᱠᱟ ᱡᱚᱛᱚᱦᱚᱲ ᱫᱷᱚᱨᱢᱚ ᱢᱟᱱᱮ ᱯᱩᱡᱟᱹᱭᱟᱠᱚ ᱱᱚᱣᱟᱠᱚ ᱛᱟᱨ ᱯᱚᱨᱮ ᱟᱨᱦᱚᱸ ᱚᱱᱟ ᱵᱟᱫ ᱠᱟᱛᱮᱫ ᱨᱮᱦᱚᱸ ᱮᱴᱟᱜ ᱮᱴᱟᱜ ᱫᱷᱚᱨᱢᱚ ᱢᱮᱱᱟᱜᱼᱟ ᱚᱱᱟ ᱠᱚᱫᱚ ᱵᱟᱝ ᱪᱟᱞᱟᱜ ᱵᱟᱲᱟᱜ ᱛᱮ ᱵᱟᱹᱧ ᱞᱟᱹᱭᱟ ᱛᱷᱚᱲᱟᱛᱮ ᱢᱟᱨᱟᱝ ᱵᱩᱨᱩ ᱠᱟᱱ ᱜᱮᱭᱟ ᱚᱱᱟᱛᱮ ᱢᱟᱨᱟᱝ ᱵᱩᱨᱩ ᱨᱮᱫᱚ ᱟᱭᱢᱟ ᱦᱚᱲᱠᱚ ᱡᱟᱣᱨᱟᱜ ᱛᱮ ᱵᱟᱰᱟᱭ ᱠᱟᱱᱟ ᱚᱸᱰᱮ ᱫᱚ ᱟᱭᱢᱟ ᱦᱚᱲᱠᱚ ᱡᱟᱣᱨᱟᱜᱼᱟ ᱤᱧᱫᱚ ᱟᱹᱣᱨᱤᱧ ᱧᱮᱞᱟ ᱛᱚᱵᱮ ᱵᱟᱹᱧ ᱧᱮᱞ ᱠᱟᱜ ᱨᱮᱦᱚᱸ ᱮᱱ ᱨᱮᱦᱚᱸᱧ ᱵᱟᱲᱟᱭ ᱠᱟᱜᱼᱟ ᱧᱮᱞ ᱛᱮ ᱱᱚᱣᱟ ᱠᱚᱫᱚ ᱵᱟᱰᱟᱭ ᱫᱟᱲᱮᱭᱟᱜ ᱠᱟᱱᱟ ᱟᱨ ᱚᱱᱮ ᱚᱱᱠᱟ ᱡᱟᱣᱨᱟ ᱞᱮᱠᱷᱟᱱ ᱫᱷᱚᱨᱢᱚ ᱠᱚᱫᱚ ᱦᱩᱭᱩᱜ ᱠᱟᱱᱟ ᱫᱤᱵᱤ ᱠᱚᱨᱮᱜ ᱦᱚᱸᱠᱚ ᱡᱟᱣᱨᱟᱜ ᱜᱮᱭᱟ ᱫᱮᱵᱤ ᱫᱮᱵᱤ ᱵᱟᱡᱟᱨ ᱥᱮ ᱡᱮᱢᱚᱱ ᱦᱩᱭᱩᱜ ᱠᱟᱱᱟ ᱩᱱ ᱥᱚᱢᱚᱭ ᱦᱚᱸ ᱟᱭᱢᱟ ᱦᱚᱲᱠᱚ ᱡᱟᱣᱨᱟᱜᱼᱟ ᱟᱨ ᱠᱟᱹᱞᱤ ᱵᱟᱡᱟᱨ ᱦᱩᱭᱩᱜᱼᱟ ᱩᱱ ᱥᱚᱢᱚᱭ ᱦᱚᱸᱠᱚ ᱡᱟᱣᱨᱟᱜ ᱜᱮᱭᱟ ᱚᱱᱠᱟᱜᱮ ᱫᱷᱚᱨᱢᱚ ᱫᱚ ᱛᱮᱫᱚ ᱟᱭᱢᱟ ᱠᱤᱪᱷᱩ ᱢᱮᱱᱟᱜ ᱜᱮᱭᱟ